ᱱᱮᱛᱟᱨ ᱢᱟ ᱟᱭᱢᱟ ᱦᱚᱲᱜᱮ ᱠᱷᱟᱛᱟ ᱠᱚᱞᱚᱢᱨᱮ ᱵᱟᱝᱠᱚ ᱚᱞᱮᱫᱟ ᱱᱮᱛᱟᱨ ᱫᱚ ᱞᱮᱯᱴᱚᱯ ᱥᱮ ᱢᱳᱵᱟᱭᱤᱞ ᱨᱮᱠᱚ ᱴᱟᱭᱤᱯ ᱮᱫᱟ ᱟᱨ ᱮᱥᱮᱢᱮᱥ ᱮᱫᱟ ᱠᱚ ᱢᱳᱵᱟᱭᱤᱞ ᱛᱮᱜᱮ ᱟᱨ ᱥᱟᱱᱟᱢ ᱞᱮᱠᱟᱱ ᱚᱯᱷᱤᱥᱤᱭᱟᱞ ᱠᱟ ᱢᱤ ᱠᱚᱠᱚ ᱠᱚᱨᱟᱣ ᱮᱫᱟ ᱞᱟᱦᱟᱛᱮ ᱞᱮᱠᱟ ᱠᱷᱟᱛᱟ ᱠᱚᱞᱚᱢ ᱨᱮᱫᱚ ᱵᱟᱝᱠᱚ ᱚᱞ ᱮᱫᱟ ᱚᱱᱟ ᱛᱮᱜᱮ ᱪᱟᱞᱟᱣ ᱮᱱ ᱥᱮᱨᱢᱟ ᱠᱚᱨᱮ ᱠᱷᱚᱱ ᱫᱚ ᱟᱹᱰᱤᱜᱮ ᱚᱞ ᱨᱮᱭᱟᱜ ᱵᱚᱫᱚᱞ ᱦᱩᱭ ᱟᱠᱟᱱᱟ